ᱤᱧᱫᱚ ᱡᱚᱢᱮᱴᱳ ᱮᱯ ᱠᱷᱚᱡ ᱚᱱᱞᱟᱭᱤᱱ ᱛᱮ ᱫᱳᱭ ᱯᱷᱩᱪᱠᱟᱧ ᱚᱰᱟᱨ ᱞᱮᱫᱟ ᱢᱤᱫ ᱫᱷᱟᱣ ᱟᱹᱰᱤ ᱥᱤᱵᱤᱞ ᱜᱮᱧ ᱵᱩᱡᱷᱟᱹᱣ ᱞᱮᱫᱟ ᱟᱨ ᱟᱞᱮ ᱚᱲᱟᱜ ᱨᱮ ᱵᱟᱯᱞᱟ ᱢᱮᱱᱟᱜᱼᱟ ᱢᱤᱫ ᱢᱟᱥ ᱯᱚᱨᱮ ᱱᱤᱛᱚᱜ ᱦᱚᱸ ᱵᱟᱝ ᱦᱮᱡ ᱠᱟᱱᱟ ᱴᱟᱭᱤᱢ ᱫᱚ ᱢᱮᱱᱟᱜ ᱜᱮᱭᱟ ᱟᱫᱚ ᱞᱟᱦᱟ ᱠᱷᱚᱡ ᱜᱮ ᱟᱨ ᱦᱳᱭ ᱚᱱᱟ ᱨᱮᱥᱴᱩᱨᱮᱱᱴ ᱱᱤᱭᱟᱹ ᱵᱟᱨ ᱫᱚ ᱚᱱᱟ ᱨᱮᱥᱴᱩᱨᱮᱱᱴ ᱜᱮᱧ ᱪᱟᱞᱟᱣ ᱞᱮᱱᱟ ᱟᱫᱚ ᱚᱸᱰᱮᱧ ᱠᱩᱞᱤ ᱵᱟᱲᱟ ᱠᱮᱜ ᱠᱚᱣᱟ ᱥᱮ ᱤᱧ ᱧᱮᱞ ᱴᱷᱤᱠᱼᱟ ᱧᱮᱞ ᱴᱷᱤᱠ ᱠᱟᱫᱤᱧᱟᱯᱮ ᱡᱮᱦᱮᱛᱩ ᱱᱤᱭᱟᱹ ᱞᱟᱦᱟᱨᱤᱧ ᱚᱰᱟᱨ ᱵᱟᱲᱟᱣ ᱠᱟᱜᱼᱟ ᱠᱷᱟᱹᱞᱤ ᱢᱤᱫ ᱫᱷᱟᱣ ᱫᱚ ᱵᱟᱝ ᱟᱭᱢᱟ ᱫᱷᱟᱣ ᱦᱚᱸᱧ ᱚᱰᱟᱨ ᱵᱟᱲᱟ ᱠᱟᱜᱼᱟ ᱡᱮᱦᱮᱛᱩ ᱟᱹᱰᱤ ᱥᱤᱵᱤᱞ ᱜᱤᱧ ᱟᱹᱭᱠᱟᱹᱣᱟ ᱟᱹᱰᱤ ᱠᱩᱥᱤᱜᱤᱧ ᱟᱹᱭᱠᱟᱹᱣᱟ ᱱᱤᱭᱟᱹ ᱫᱳᱭ ᱯᱷᱩᱪᱠᱟ ᱫᱚ ᱱᱚᱰᱮᱱᱟᱜ ᱫᱚ ᱟᱹᱰᱤ ᱴᱮᱥᱴᱤ ᱜᱮᱭᱟ ᱟᱨ ᱮᱴᱟᱜ ᱠᱷᱟᱵᱟᱨ ᱠᱚᱦᱚᱸ ᱠᱤᱱᱛᱩ ᱱᱤᱭᱟᱹᱜᱮ ᱡᱟᱹᱥᱛᱤ ᱢᱚᱡᱽ ᱤᱧ ᱟᱹᱭᱠᱟᱹᱣᱟ ᱟᱨ ᱵᱟᱯᱞᱟ ᱨᱮᱱᱟᱜ ᱵᱟᱯᱞᱟ ᱨᱮ ᱱᱤᱭᱟᱹ ᱞᱟᱜᱟᱜᱼᱟ ᱚᱱᱟᱛᱮ ᱟᱹᱰᱤ ᱫᱤᱱ ᱠᱷᱚᱡ ᱤᱧ ᱠᱷᱚᱡᱽ ᱤᱧ ᱦᱟᱛᱟᱣ ᱠᱮᱫᱟ